ᱤᱧᱟᱹᱜ ᱡᱟᱦᱟᱸ ᱚᱠᱠᱷᱚᱨ ᱩᱛᱱᱟᱹᱣ ᱡᱟᱦᱟᱸ ᱢᱮᱱᱟᱜ ᱚᱞ ᱪᱤᱠᱤ ᱱᱚᱣᱟ ᱨᱮ ᱤᱧᱟᱹᱜ ᱯᱟᱹᱛᱭᱟᱹᱣ ᱢᱮᱱᱟᱜᱼᱟ ᱱᱚᱣᱟᱜᱮ ᱤᱧᱟᱹᱜ ᱥᱟᱱᱛᱟᱲ ᱨᱮᱱᱟᱜ ᱢᱤᱫᱴᱟᱹᱝ ᱪᱤᱦᱱᱟᱹ ᱢᱮᱱᱟᱜᱼᱟ ᱡᱩᱫᱤ ᱚᱞ ᱟᱫᱚᱜᱼᱟ ᱤᱱᱟᱹ ᱠᱷᱟᱱ ᱦᱚᱸ ᱱᱤᱡᱮ ᱟᱫᱚ ᱮᱸᱰᱮᱠᱷᱟᱱ ᱟᱨᱚ ᱚᱞ ᱪᱤᱠᱤ ᱢᱮᱱᱟᱜᱼᱟ ᱚᱱᱟᱛᱮ ᱚᱞ ᱞᱮᱠᱷᱟᱱ ᱚᱱᱮ ᱢᱤᱫᱴᱟᱝ ᱢᱮᱫ ᱨᱮᱱᱟᱜ ᱮ ᱠᱟᱹᱢᱤᱭᱟ ᱡᱟᱦᱟᱸᱛᱮ ᱚᱱᱟ ᱯᱟᱲᱟᱦᱟᱣ ᱞᱮᱱᱠᱷᱟᱱ ᱵᱷᱤᱱᱟᱹᱜᱮ ᱵᱟᱝᱟ ᱱᱚᱣᱟ ᱢᱤᱫᱴᱟᱝ ᱚᱞ ᱠᱟᱱᱟ ᱢᱤᱫᱴᱟᱱ ᱚᱠᱠᱷᱚᱨ ᱠᱟᱱᱟ ᱱᱚᱣᱟ ᱟᱡ ᱮ ᱫᱮᱠᱷᱟᱣᱟ ᱚᱱᱟ ᱥᱟᱶᱛᱮ ᱢᱤᱫᱴᱟᱹᱱ ᱱᱚᱣᱟ ᱡᱟᱦᱟᱸ ᱱᱤᱛᱚᱜ ᱤᱭᱟᱹ ᱨᱮ ᱢᱟᱲᱟᱝ ᱵᱟᱭ ᱛᱟᱦᱮᱸ ᱠᱟᱱᱟ ᱱᱤᱛ ᱱᱚᱰᱮ ᱟᱞᱮ ᱱᱚᱣᱟ ᱜᱳᱲᱟ ᱵᱟᱸᱫᱷᱟ ᱯᱚᱱᱚᱛ ᱝᱨᱮ ᱜᱳᱲᱟ ᱵᱟᱸᱫᱷᱟ ᱡᱷᱟᱲᱠᱷᱚᱸᱰ ᱯᱚᱱᱚᱛ ᱨᱮ ᱡᱟᱦᱟᱸ ᱢᱮᱱᱟᱜ ᱞᱮᱭᱟ ᱦᱟᱸᱜ ᱮᱸᱰᱮᱠᱷᱟᱱ ᱱᱚᱰᱮ ᱱᱚᱣᱟ ᱥᱟᱶᱛᱮ ᱜᱚᱨᱢᱮᱱᱴ ᱦᱚᱸ ᱯᱨᱚᱢᱚᱴ ᱮᱢ ᱮᱜᱼᱟ ᱚᱱᱟ ᱥᱟᱶᱛᱮ ᱴᱟᱴᱟ ᱥᱴᱤᱞ ᱯᱷᱟᱣᱩᱱᱰᱮᱥᱚᱱ ᱠᱷᱚᱱ ᱮᱢᱟᱱ ᱛᱮ ᱟᱹᱰᱤᱜᱟᱱ ᱱᱤᱛ ᱫᱚ ᱥᱟᱢᱟᱱ ᱥᱠᱩᱞ ᱠᱚᱨᱮ ᱦᱚᱸ ᱚᱞ ᱪᱤᱠᱤ ᱛᱮ ᱥᱟᱱᱟᱢ ᱠᱚᱠᱚ ᱯᱟᱲᱦᱟᱣᱮᱫ ᱠᱚᱣᱟ ᱟᱨ ᱚᱱᱟ ᱪᱮᱛᱟᱱ ᱨᱮ ᱟᱞᱮ ᱫᱩᱠ ᱫᱚ ᱱᱤᱱᱟᱹᱜ ᱱᱤᱡᱮᱨ ᱤᱭᱟᱹᱛᱮ ᱢᱮᱱᱟᱜᱼᱟ ᱡᱟᱦᱟᱸ ᱛᱤᱱᱟᱹᱜ ᱜᱮ ᱢᱮᱱᱟᱜ ᱠᱚᱣᱟ ᱱᱚᱰᱮ ᱜᱤᱫᱽᱨᱟᱹ ᱠᱚ ᱯᱟᱹᱴᱷᱩᱣᱟᱹ ᱠᱚ ᱦᱟᱲᱟᱢ ᱠᱚ ᱚᱞ ᱪᱤᱠᱤ ᱢᱤᱫᱴᱟᱝ ᱡᱟᱦᱟᱸ ᱨᱟᱹᱥᱠᱟᱹ ᱦᱮᱡ ᱠᱟᱱᱟ ᱚᱞ ᱪᱤᱠᱤ ᱪᱮᱛᱟᱱ ᱨᱮ ᱯᱟᱹᱛᱭᱟᱹᱣ ᱦᱮᱡ ᱠᱟᱱᱟ ᱚᱱᱟ ᱥᱟᱶᱛᱮ ᱥᱟᱱᱟᱢ ᱠᱚᱠᱚ ᱪᱮᱫ ᱞᱮᱫᱟ ᱟᱨ ᱱᱤᱛ ᱚᱞ ᱠᱚ ᱨᱟᱹᱥᱠᱟᱹᱜ ᱠᱟᱱᱟ ᱯᱟᱲᱦᱟᱜ ᱠᱟᱱᱟ ᱜᱤᱫᱽᱨᱟᱹ ᱥᱟᱱᱟᱢ ᱠᱚ ᱪᱮᱫᱟᱜ ᱥᱮ ᱱᱚᱣᱟᱛᱮ ᱚᱞ ᱞᱮᱠᱷᱟᱱ ᱟᱵᱚᱣᱟᱜ ᱱᱚᱣᱟᱜᱮ ᱪᱤᱱᱦᱟᱹ ᱱᱚᱣᱟᱜᱮ ᱩᱯᱨᱩᱢ ᱱᱚᱣᱟ ᱛᱮᱜᱮ ᱥᱟᱱᱟᱢ ᱠᱚᱵᱚᱱ ᱟᱜᱼᱟ ᱢᱤᱫᱴᱟᱝ ᱡᱚᱛᱚ ᱡᱮᱢᱚᱱ ᱵᱟᱝᱜᱟᱞᱤ ᱠᱚᱣᱟᱜ ᱫᱚ ᱵᱟᱝᱠᱟ ᱛᱮᱠᱚ ᱚᱞᱟ ᱦᱤᱱᱫᱤ ᱛᱮ ᱫᱮᱵᱽᱱᱟᱜᱚᱨᱤ ᱛᱮ ᱤᱝᱞᱤᱥ ᱛᱮ ᱢᱟᱱᱟᱣ ᱚᱱᱠᱟᱜᱮ ᱱᱚᱣᱟ ᱢᱤᱫᱴᱟᱝ ᱵᱷᱤᱱᱟᱹ ᱪᱤᱦᱱᱟᱹ ᱵᱮᱱᱟᱣᱟ ᱚᱞᱪᱤᱠᱤ ᱛᱮ ᱚᱞ ᱫᱚ ᱟᱵᱚ ᱥᱟᱱᱛᱟᱲᱟᱜ ᱠᱟᱱᱟ ᱵᱟᱹᱠᱤ ᱥᱟᱱᱛᱟᱲ ᱠᱚᱣᱟᱜ ᱚᱞ ᱠᱟᱱᱟ ᱢᱮᱱᱛᱮ ᱱᱚᱣᱟᱫᱚ ᱟᱡ ᱛᱮ ᱪᱤᱱᱦᱟᱹᱣᱟ